ᱮᱥᱮ ᱛᱟᱞᱟᱝ ᱚᱲᱟᱜ ᱤᱧ ᱛᱮᱭᱟᱨ ᱟᱠᱟᱜᱼᱟ ᱢᱤᱴᱟᱨ ᱛᱟᱞᱟᱝ ᱤᱧ ᱵᱟᱹᱥᱟᱹᱣᱟ ᱞᱟᱹᱭ ᱢᱮᱥᱮ ᱛᱟᱞᱟᱝ ᱪᱮᱫ ᱞᱮᱠᱟᱧ ᱪᱤᱠᱟᱹᱭᱟ ᱟᱢ ᱢᱟ ᱚᱱᱟᱠᱚᱢ ᱵᱷᱟᱹᱵᱤᱛᱮᱢ ᱵᱟᱰᱟᱭᱟ ᱟᱹᱰᱤ ᱪᱮᱦᱨᱟᱛᱮᱢ ᱵᱟᱲᱟᱭᱟ ᱚᱱᱟ ᱠᱚᱜᱮᱢ ᱠᱟᱹᱢᱤ ᱵᱟᱲᱟᱭᱟ ᱮᱛᱞᱟᱝ ᱤᱭᱟᱹ ᱟᱫᱚ ᱪᱮᱫ ᱪᱮᱫ ᱤᱭᱟᱹ ᱥᱟᱵᱢᱤᱴ ᱫᱚᱨᱠᱟᱨ ᱰᱚᱠᱩᱢᱮᱱᱴᱥ ᱠᱚ ᱪᱮᱫ ᱠᱚ ᱫᱚᱨᱠᱟᱨᱟ ᱥᱮ ᱵᱤᱡᱽᱞᱤ ᱚᱯᱷᱤᱥ ᱪᱟᱞᱟᱜ ᱦᱩᱭᱩᱜᱼᱟ ᱪᱮ ᱚᱱᱞᱟᱭᱤᱱ ᱦᱚᱸ ᱜᱟᱱᱚᱜᱼᱟ ᱦᱳᱭ ᱢᱮᱱᱢᱮᱥᱮ ᱛᱟᱞᱟᱝ ᱚ ᱜᱟᱱᱚᱜ ᱠᱷᱟᱱ ᱫᱚ ᱢᱟᱥᱮ ᱛᱟᱞᱟᱝ ᱟᱢᱜᱮ ᱠᱚᱨᱟᱣᱟᱹᱧ ᱢᱮ ᱠᱟᱹᱢᱤ ᱢᱟ ᱦᱳᱭ ᱚᱱᱟ ᱞᱟᱹᱜᱤᱫ ᱟᱢᱜᱤᱧ ᱠᱩᱞᱤᱱᱟ ᱟᱢᱜᱮᱢ ᱵᱟᱲᱟᱭ ᱫᱚ ᱚᱦᱚ ᱴᱷᱤᱠ ᱜᱮᱭᱟ ᱛᱚᱵᱮ ᱛᱟᱞᱟᱝ ᱚᱱᱠᱟᱜᱮ ᱦᱮᱸ ᱛᱟᱞᱟᱝ ᱠᱟᱹᱢᱤ ᱢᱮᱱᱟᱜᱼᱟ ᱛᱟᱞᱟᱝ ᱴᱷᱤᱠ ᱜᱮᱭᱟ ᱛᱚᱵᱮ ᱫᱚᱦᱚᱭᱮᱫᱟᱹᱧ